ᱦᱳᱭ ᱟᱵᱚ ᱨᱮᱱ ᱫᱚ ᱢᱟᱱᱮ ᱱᱟᱭᱠᱮ ᱜᱮ ᱜᱩᱨᱩ ᱫᱚ ᱩᱱᱠᱩ ᱜᱮ ᱟᱵᱚᱨᱮᱱ ᱢᱟᱨᱟᱝ ᱜᱩᱨᱩ ᱟᱛᱳ ᱨᱮᱭᱟᱜ ᱫᱮᱵᱟ ᱥᱮᱵᱟ ᱡᱟᱦᱮᱨᱟ ᱫᱮᱵᱟ ᱥᱮᱵᱟ ᱥᱟᱱᱟᱢᱟᱜ ᱠᱚ ᱠᱟᱹᱢᱤᱭᱟ ᱩᱱᱠᱩ ᱜᱮ ᱦᱟᱸᱜ ᱟᱵᱚᱨᱤᱱ ᱫᱷᱚᱨᱚᱢ ᱜᱩᱨᱩ ᱫᱚ ᱟᱨ ᱚᱱᱠᱟ ᱫᱚ ᱜᱩᱨᱩ ᱦᱚᱸ ᱢᱮᱱᱟᱜ ᱠᱚᱜᱮᱭᱟ ᱡᱟᱦᱟᱸ ᱞᱮᱠᱟᱜᱮ ᱚᱡᱷᱟ ᱜᱩᱨᱩ ᱵᱚᱱ ᱢᱮᱛᱟ ᱠᱚᱣᱟ ᱩᱱᱠᱩ ᱫᱚ ᱜᱷᱟᱨᱚᱸᱡᱽ ᱨᱮᱠᱚ ᱠᱟᱹᱢᱤᱭᱟ ᱩᱱᱠᱩ ᱦᱚᱸ ᱤᱧ ᱞᱮᱠᱟ ᱫᱚ ᱜᱩᱨᱩ ᱵᱚᱱ ᱢᱮᱛᱟ ᱠᱚᱣᱟ ᱜᱩᱨᱩ ᱠᱟᱱ ᱜᱮᱭᱟ ᱠᱚ ᱟᱨ ᱚᱱᱟ ᱛᱮᱜᱮ ᱟᱵᱚ ᱵᱚᱸᱜᱟᱣᱟᱜ ᱵᱚᱸᱜᱟᱼᱵᱳᱨᱳ ᱵᱚᱱ ᱵᱚᱸᱜᱟᱭᱟ ᱚᱲᱟᱜ ᱠᱚᱨᱮ ᱵᱚᱱ ᱵᱚᱸᱜᱟᱼᱵᱳᱨᱳᱭᱟ ᱟᱵᱚᱣᱟᱜ ᱡᱤᱭᱚᱱ ᱫᱚ ᱚᱱᱟ ᱛᱮᱜᱮ ᱟᱹᱰᱤ ᱞᱮᱠᱟ ᱵᱚᱱ ᱟᱴᱠᱟᱨ ᱫᱚᱦᱚ ᱟᱠᱟᱜᱼᱟ ᱟᱵᱚ ᱢᱟᱱᱮ ᱤᱧ ᱢᱮᱱ ᱜᱩᱨᱩ ᱫᱚ ᱛᱟᱵᱚᱱᱮ ᱦᱩᱭᱩᱜ ᱠᱟᱱᱟ ᱱᱟᱭᱠᱮ ᱜᱮ ᱦᱟᱸᱜ ᱫᱷᱚᱨᱚᱢ ᱜᱩᱨᱩ ᱠᱟᱱᱟᱭ ᱩᱱᱤᱜᱮ ᱦᱟᱸᱜ ᱜᱩᱨᱩ ᱫᱚᱵᱚᱱ ᱢᱮᱛᱟᱭᱟ ᱚᱱᱟᱜᱮ ᱟᱹᱰᱤ ᱢᱟᱱᱮ ᱵᱚᱱ ᱢᱟᱱᱟᱣ ᱠᱟᱫᱮᱭᱟ ᱩᱱᱤᱜᱮ ᱦᱟᱸᱜ ᱢᱟᱱᱮ ᱫᱷᱚᱨᱚᱢ ᱜᱩᱨᱩ ᱫᱚ